ᱤᱧᱟᱹᱜ ᱴᱚᱴᱷᱟ ᱨᱮᱭᱟᱜ ᱦᱚᱲ ᱠᱚ ᱠᱩᱥᱤᱭᱟᱜᱼᱟ ᱱᱚᱝᱠᱟᱱ ᱢᱩᱬᱩᱫ ᱫᱚ ᱠᱟᱹᱢᱤ ᱥᱟᱹᱛ ᱠᱟᱛᱮ ᱟᱭᱩᱵ ᱵᱮᱲᱟ ᱫᱟᱠᱟ ᱩᱛᱩ ᱠᱟᱛᱮ ᱡᱚᱢ ᱵᱟᱲᱟ ᱠᱟᱛᱮ ᱜᱤᱛᱤᱡ ᱥᱚᱢᱚᱭ ᱨᱮ ᱢᱟᱱᱮ ᱚᱠᱚᱭ ᱫᱚ ᱯᱷᱳᱱ ᱨᱮ ᱵᱳᱭ ᱵᱚᱱ ᱧᱮᱞᱟ ᱟᱨ ᱚᱠᱚᱭ ᱫᱚ ᱥᱮᱨᱮᱧᱮ ᱟᱸᱡᱚᱢᱟ ᱤᱧ ᱴᱷᱮᱱ ᱫᱚ ᱤᱧ ᱴᱷᱮᱱ ᱯᱷᱳᱱ ᱢᱮᱱᱟᱜᱼᱟ ᱟᱨ ᱤᱧ ᱫᱚ ᱯᱷᱳᱱ ᱫᱚ ᱯᱷᱳᱱᱟᱹᱧ ᱢᱟᱱᱮ ᱪᱮᱫᱞᱮᱠᱟ ᱡᱟᱦᱟᱸ ᱨᱮ ᱵᱩᱜᱮ ᱵᱟᱹᱲᱤᱡ ᱵᱚᱞᱮ ᱵᱷᱟᱜᱮ ᱠᱷᱚᱵᱚᱨ ᱟᱸᱡᱚᱢ ᱞᱟᱹᱜᱤᱫ ᱡᱮ ᱡᱟᱦᱟ ᱨᱮ ᱡᱟᱦᱟᱸᱭ ᱪᱮᱠᱟᱭᱮᱱᱟ ᱚᱱᱟ ᱵᱩᱜᱮ ᱵᱟᱹᱲᱤᱡ ᱠᱷᱚᱵᱚᱨ ᱚᱱᱟ ᱠᱚ ᱞᱟᱹᱜᱤᱫ ᱟᱨ ᱵᱳᱭ ᱦᱚᱸ ᱵᱟᱹᱧ ᱧᱮᱞ ᱜᱮᱭᱟ ᱥᱤᱨᱭᱟᱞ ᱠᱚᱦᱚᱸ ᱵᱟᱹᱧ ᱧᱮᱞᱟ ᱤᱧ ᱫᱚ ᱥᱮᱨᱮᱧ ᱤᱧ ᱟᱸᱡᱚᱢᱟ ᱥᱟᱱᱛᱟᱲ ᱥᱮᱨᱮᱧ ᱟᱸᱡᱚᱢ ᱠᱟᱛᱮ ᱢᱚᱡᱽ ᱤᱧ ᱟᱹᱭᱠᱟᱹᱣᱟ ᱟᱨ ᱤᱱᱟᱹ ᱛᱮᱜᱮᱧ ᱥᱚᱱᱛᱩᱥᱴᱚ ᱜᱮᱭᱟ ᱟᱨ ᱤᱧᱟᱹᱜ ᱫᱮ ᱚᱨᱜᱳᱱ ᱫᱚ ᱚᱱᱟ ᱠᱟᱱ ᱜᱮᱭᱟ